ᱡᱟᱦᱟᱸᱴᱟᱜ ᱟᱵᱚᱣᱟᱜ ᱯᱟᱹᱨᱥᱤ ᱨᱮᱱᱟᱜ ᱱᱤᱛᱚᱜ ᱧᱮᱞ ᱧᱟᱢᱚᱜ ᱠᱟᱱ ᱱᱮᱛᱟᱨ ᱠᱚ ᱱᱟᱦᱟᱜ ᱯᱟᱹᱴᱷᱩᱣᱟᱹ ᱠᱩᱲᱤ ᱠᱚᱲᱟ ᱠᱚ ᱡᱮᱢᱚᱱ ᱵᱟᱝᱟᱞ ᱨᱮᱱ ᱫᱚ ᱵᱟᱝᱞᱟ ᱱᱤᱭᱮ ᱡᱷᱟᱲᱠᱷᱚᱸᱰ ᱨᱮᱱ ᱡᱮᱢᱚᱱ ᱦᱤᱱᱫᱤ ᱱᱤᱭᱮ ᱩᱲᱤᱥᱥᱟ ᱨᱮᱱ ᱡᱮᱢᱚᱱ ᱩᱲᱤᱭᱟ ᱱᱤᱭᱮ ᱡᱟᱦᱟᱸᱭ ᱟᱠᱚᱣᱟᱜ ᱟᱧᱪᱚᱞᱤᱠ ᱵᱷᱟᱥᱟ ᱚᱱᱩᱡᱟᱭᱤ ᱠᱚ ᱯᱟᱲᱦᱟᱜ ᱠᱟᱱ ᱡᱟᱦᱟᱸᱭ ᱡᱟᱦᱟᱸ ᱰᱤᱱᱰᱟᱹ ᱨᱮᱠᱚ ᱛᱟᱦᱮᱱ ᱠᱟᱱ ᱚᱱᱟ ᱵᱷᱟᱥᱟ ᱛᱮ ᱯᱟᱲᱦᱟᱣ ᱯᱟᱲᱦᱟᱣ ᱯᱟᱲᱦᱟᱣᱛᱮ ᱢᱤᱫ ᱥᱚᱢᱚᱭ ᱠᱤᱱᱛᱩ ᱟᱠᱚᱣᱟᱜ ᱯᱟᱹᱨᱥᱤ ᱦᱚᱸ ᱵᱟᱹᱭ ᱵᱟᱹᱭ ᱛᱮᱠᱚ ᱦᱤᱲᱤᱧ ᱦᱚᱴᱚ ᱠᱟᱜ ᱠᱟᱱᱟ ᱚᱱᱟ ᱚᱱᱟ ᱟᱠᱚ ᱡᱟᱦᱟᱸ ᱡᱟᱦᱟᱸ ᱵᱷᱟᱥᱟ ᱛᱮᱠᱚ ᱯᱟᱲᱦᱟᱜ ᱠᱟᱱᱟ ᱚᱱᱟ ᱵᱷᱟᱥᱟ ᱱᱤᱭᱮ ᱜᱮ ᱛᱚᱠᱷᱚᱱ ᱰᱷᱮᱨ ᱠᱚ ᱪᱚᱨᱪᱟ ᱭᱮᱫᱟ ᱚᱱᱟ ᱠᱷᱟᱹᱛᱤᱨ ᱟᱵᱚᱣᱟᱜ ᱡᱟᱦᱟᱸᱴᱟᱜ ᱱᱤᱡᱮᱨ ᱡᱟᱦᱟᱸᱴᱟᱜ ᱯᱟᱹᱨᱥᱤ ᱢᱮᱱᱟᱜ ᱛᱟᱵᱚᱱ ᱚᱱᱟᱫᱚ ᱵᱟᱹᱭ ᱵᱟᱹᱭ ᱛᱮᱵᱚᱱ ᱛᱟᱭᱚᱢ ᱦᱚᱴᱚ ᱠᱟᱜ ᱠᱟᱱᱟ ᱚᱱᱟ ᱱᱤᱭᱮ ᱟᱨ ᱵᱟᱵᱚᱱ ᱠᱟᱞᱪᱟᱨ ᱮᱫᱟ ᱛᱚᱠᱷᱟᱱ ᱠᱤᱱᱛᱩ ᱵᱟᱹᱭ ᱵᱟᱹᱭ ᱛᱮᱵᱚᱱ ᱦᱤᱲᱤᱧ ᱫᱟ ᱟᱨ ᱱᱤᱭᱟᱹ ᱫᱚ ᱟᱵᱚᱣᱟᱜ ᱯᱟᱹᱨᱥᱤ ᱞᱟᱹᱜᱤᱫ ᱫᱚ ᱟᱹᱰᱤ ᱜᱮ ᱵᱟᱝ ᱴᱷᱤᱠᱼᱟ ᱪᱮᱫᱟᱜ ᱥᱮ ᱱᱚᱝᱠᱟᱱ ᱡᱚᱫᱤ ᱟᱵᱚ ᱯᱟᱲᱦᱟᱣ ᱠᱟᱛᱮᱫ ᱫᱚ ᱱᱤᱭᱟᱹᱜᱮ ᱟᱵᱚᱣᱟᱜ ᱫᱟᱹᱭ ᱫᱚ ᱡᱮ ᱛᱤᱱᱟᱜ ᱵᱚᱱ ᱥᱤᱠᱠᱷᱤᱛᱚᱜᱼᱟ ᱩᱱᱟᱹᱜ ᱜᱮ ᱟᱵᱚᱣᱟᱜ ᱯᱟᱹᱨᱥᱤ ᱞᱟᱦᱟ ᱤᱫᱤ ᱦᱩᱭᱩᱜ ᱛᱟᱵᱚᱱᱟ ᱱᱤᱭᱟᱹ ᱞᱟᱹᱜᱤᱫ ᱜᱮ ᱥᱤᱠᱠᱷᱤᱛᱚ ᱫᱚ ᱯᱟᱲᱦᱟᱜ ᱡᱟᱦᱟᱸ ᱞᱮᱠᱟᱛᱮ ᱟᱵᱚᱣᱟᱜ ᱯᱟᱹᱨᱥᱤ ᱞᱟᱦᱟᱜ ᱚᱱᱟ ᱠᱷᱟᱹᱛᱤᱨ ᱟᱵᱚᱣᱟᱜ ᱯᱟᱹᱥᱤ ᱱᱤᱭᱮ ᱦᱚᱸ ᱤᱭᱟᱹ ᱧᱮᱞ ᱦᱩᱭᱩᱜ ᱛᱟᱵᱚᱱᱟ ᱥᱩᱨᱩᱜ ᱦᱩᱭᱩᱜ ᱛᱟᱵᱚᱱᱟ ᱜᱚᱲᱚ ᱦᱩᱭᱩᱜ ᱛᱟᱵᱚᱱᱟ ᱡᱮᱢᱚᱱ ᱟᱵᱚᱣᱟᱜ ᱡᱟᱦᱟᱸ ᱠᱚ ᱯᱚᱨᱚᱵᱽ ᱠᱚ ᱢᱮᱱᱟᱜᱼᱟ ᱵᱟᱦᱟ ᱥᱚᱨᱦᱟᱭ ᱟᱨᱦᱚᱸ ᱮᱢᱟᱱ ᱛᱮᱭᱟᱜ ᱡᱟᱦᱟᱸᱛᱤᱱᱟᱹᱜ ᱜᱮ ᱯᱚᱨᱚᱵᱽ ᱢᱮᱱᱟᱜ ᱛᱟᱵᱚᱱ ᱟᱵᱚᱣᱟᱜ ᱯᱟᱲᱦᱟᱜ ᱢᱟ ᱫᱷᱚᱨᱚ ᱟᱵᱚ ᱞᱟᱦᱟ ᱠᱷᱚᱱ ᱵᱚᱱ ᱯᱟᱲᱦᱟᱣ ᱦᱤᱡᱩᱜ ᱠᱟᱱᱟ ᱡᱟᱦᱟᱸᱭ ᱡᱟᱦᱟᱸᱴᱟᱜ ᱨᱮᱵᱚᱱ ᱯᱟᱲᱦᱟᱜ ᱠᱟᱱᱟ ᱴᱷᱤᱠ ᱜᱮᱭᱟ ᱯᱟᱲᱦᱟᱜ ᱠᱟᱱᱟ ᱵᱚᱱ ᱠᱤᱱᱛᱩ ᱟᱵᱚᱣᱟᱜ ᱠᱟᱞᱪᱟᱨ ᱟᱵᱚᱣᱟᱜ ᱥᱚᱥᱠᱤᱨᱤᱛᱤ ᱨᱮᱦᱚᱸ ᱟᱵᱚᱦᱚᱸ ᱥᱩᱨ ᱦᱩᱭᱩᱜ ᱛᱟᱵᱚᱱᱟ ᱟᱵᱚᱦᱚᱸ ᱜᱚᱲᱚ ᱥᱚᱯᱚᱦᱚᱫ ᱮᱢ ᱦᱩᱭᱩᱜ ᱛᱟᱵᱳᱱᱟ ᱮᱱᱠᱷᱟᱱ ᱜᱮ ᱡᱟᱦᱟᱸ ᱠᱚ ᱱᱤᱛᱚᱜ ᱞᱟᱦᱟ ᱟᱠᱟᱱ ᱥᱚᱢᱟᱡᱽ ᱯᱟᱹᱨᱥᱤ ᱠᱚ ᱩᱱᱠᱩ ᱠᱚ ᱞᱮᱠᱟ ᱟᱵᱚᱦᱚᱸ ᱟᱵᱚᱣᱟᱜ ᱯᱟᱹᱨᱥᱤ ᱞᱟᱦᱟᱜ ᱛᱟᱵᱚᱱᱟ ᱟᱨ ᱡᱚᱫᱤ ᱥᱤᱠᱠᱷᱤᱛᱚ ᱠᱟᱛᱮᱫ ᱟᱵᱚᱣᱟᱜ ᱯᱟᱹᱨᱥᱤ ᱡᱚᱫᱤ ᱵᱟᱵᱚᱱ ᱞᱟᱦᱟᱭᱟ ᱵᱟᱹᱭ ᱵᱟᱹᱭ ᱛᱮ ᱟᱵᱚᱣᱟᱜ ᱯᱟᱹᱨᱥᱤ ᱫᱚ ᱟᱫᱚᱜ ᱛᱟᱵᱚᱱᱟ